ᱟᱞᱮ ᱱᱚᱣᱟ ᱵᱤᱨᱵᱷᱩᱢ ᱴᱚᱴᱷᱟ ᱨᱮ ᱥᱟᱶᱟᱨ ᱠᱚᱫᱚ ᱱᱟᱭᱼᱱᱟᱯᱟᱭ ᱜᱮ ᱢᱮᱱᱟᱜᱼᱟ ᱮᱸᱜ ᱮᱸᱜ ᱵᱚᱞᱛᱮ ᱫᱚ ᱦᱩᱭᱩᱜ ᱠᱟᱱᱟ ᱡᱮ ᱫᱤᱫᱤᱢᱩᱱᱤ ᱠᱚᱦᱚᱸ ᱴᱟᱭᱤᱢ ᱨᱮᱠᱚ ᱦᱤᱡᱩᱜᱼᱟ ᱟᱨ ᱱᱩᱠᱩ ᱠᱟᱴᱤᱡᱼᱠᱟᱴᱤᱡ ᱜᱤᱫᱽᱨᱟᱹ ᱤᱧᱡᱮᱠᱥᱮᱱ ᱠᱚᱠᱚ ᱮᱢᱟᱣᱟᱠᱚᱣᱟ ᱥᱮ ᱯᱳᱞᱤᱭᱳ ᱴᱤᱠᱟ ᱠᱚ ᱟᱨ ᱱᱚᱜᱼᱚᱭ ᱚᱥᱩᱵᱤᱫᱟ ᱠᱚᱨᱮ ᱠᱚ ᱯᱟᱲᱟᱣ ᱞᱮᱱ ᱠᱷᱟᱡ ᱨᱩᱣᱟᱹᱜ ᱦᱟᱥᱩᱜ ᱨᱮ ᱨᱟᱱ ᱨᱮᱦᱮᱫ ᱠᱚ ᱮᱢᱟᱣᱟᱠᱚᱣᱟ ᱥᱮ ᱚᱲᱟᱜ ᱛᱮ ᱪᱟᱞᱟᱣ ᱠᱟᱛᱮ ᱦᱚᱸᱠᱚ ᱠᱩᱞᱤ ᱠᱚᱜᱮᱭᱟ ᱡᱮ ᱪᱮᱫ ᱞᱮᱠᱟ ᱢᱮᱱᱟᱭᱟ ᱜᱤᱫᱽᱨᱟᱹ ᱴᱷᱤᱠ ᱚᱛᱚ ᱯᱳᱞᱤᱭᱳ ᱴᱤᱠᱟᱭ ᱧᱟᱢ ᱫᱟᱥᱮ ᱵᱟᱭ ᱧᱟᱢ ᱫᱟ ᱟᱨ ᱵᱟᱝᱠᱷᱟᱱ ᱫᱚᱠᱚ ᱞᱟᱹᱭ ᱦᱚᱴᱚᱣᱟᱠᱚᱣᱟ ᱟᱨ ᱠᱚ ᱢᱮᱛᱟᱣᱟᱠᱚᱣᱟ ᱟᱨ ᱠᱚ ᱢᱮᱛᱟᱣᱟᱠᱚᱣᱟ ᱦᱮᱸ ᱱᱚᱣᱟ ᱥᱮᱱᱴᱟᱨ ᱨᱮ ᱤᱫᱤ ᱠᱟᱛᱮ ᱨᱟᱱ ᱨᱮᱦᱮᱫ ᱠᱚ ᱡᱚᱢ ᱦᱚᱪᱚ ᱠᱚᱯᱮ ᱛᱚ ᱱᱚᱣᱟ ᱠᱚ ᱱᱟᱭᱼᱱᱟᱯᱟᱭ ᱜᱮ ᱟᱞᱮ ᱴᱚᱴᱷᱟ ᱨᱮᱫᱚ ᱢᱮᱱᱟᱜᱼᱟ ᱟᱞᱮ ᱵᱤᱨᱵᱷᱩᱢ ᱴᱚᱴᱷᱟ ᱨᱮᱫᱚ ᱢᱮᱱᱟᱜᱼᱟ ᱱᱚᱣᱟ ᱵᱤᱨᱵᱷᱩᱢ ᱴᱚᱴᱷᱟ ᱨᱮᱫᱚ